ᱦᱮᱸ ᱱᱚᱣᱟ ᱵᱮᱝᱜᱚᱞ ᱨᱮ ᱥᱮ ᱵᱮᱝᱜᱚᱞ ᱨᱮᱱ ᱜᱮ ᱜᱤᱨᱟᱹᱵᱟᱹᱥᱤ ᱠᱟᱹᱱᱟᱹᱧ ᱚᱱᱟ ᱞᱮᱠᱟ ᱛᱮᱜᱮ ᱞᱟᱹᱭᱟ ᱡᱮ ᱱᱚᱣᱟ ᱵᱮᱝᱜᱚᱞ ᱨᱮᱭᱟᱜ ᱡᱟᱦᱟᱸ ᱞᱟᱠᱪᱟᱨ ᱫᱷᱚᱨᱚᱢ ᱠᱚ ᱢᱮᱱᱟᱜ ᱠᱟᱫᱟ ᱵᱤᱵᱷᱤᱱᱱᱚ ᱨᱚᱠᱚᱢ ᱞᱟᱭ ᱞᱟᱠᱪᱟᱨ ᱵᱤᱵᱷᱤᱱᱱᱚ ᱨᱚᱠᱚᱢ ᱫᱷᱚᱨᱚᱢ ᱠᱚᱨᱚᱢ ᱨᱮᱱ ᱢᱟᱹᱱᱢᱤ ᱠᱚ ᱜᱤᱨᱟᱹᱵᱟᱥ ᱠᱟᱛᱮᱜ ᱱᱚᱸᱰᱮ ᱢᱮᱱᱟᱜ ᱠᱟᱜ ᱵᱚᱱᱟ ᱱᱚᱣᱟ ᱵᱮᱝᱜᱚᱞ ᱨᱮ ᱦᱤᱱᱫᱩ ᱢᱩᱥᱞᱤᱢ ᱠᱷᱨᱤᱥᱪᱟᱱ ᱥᱟᱹᱨᱤᱫᱷᱚᱨᱚᱢ ᱥᱮ ᱟᱨᱚ ᱵᱩᱫᱽᱫᱷᱤᱥᱴ ᱡᱚᱭᱱᱚ ᱮᱢᱟᱱ ᱥᱟᱱᱟᱢ ᱜᱟᱛᱟᱠ ᱫᱷᱚᱨᱚᱢ ᱨᱮᱱ ᱢᱟᱹᱱᱢᱤ ᱦᱚᱯᱚᱱ ᱜᱮ ᱱᱚᱣᱟ ᱵᱮᱝᱰᱜᱚᱞ ᱨᱮ ᱢᱮᱱᱟᱜ ᱠᱟᱜ ᱵᱚᱱᱟ ᱛᱚ ᱱᱚᱣᱟ ᱧᱮᱞ ᱠᱟᱱᱟ ᱵᱤᱵᱷᱤᱱᱱᱚ ᱞᱟᱭᱼᱞᱟᱠᱪᱟᱨ ᱠᱨᱤᱥᱴᱤ ᱠᱟᱞᱪᱟᱨ ᱥᱮ ᱥᱚᱥᱠᱨᱤᱛᱤ ᱵᱤᱵᱷᱤᱱᱱᱚ ᱫᱷᱚᱨᱚᱢ ᱦᱤᱥᱟᱹᱵᱽ ᱛᱮ ᱠᱨᱤᱥᱴᱤ ᱠᱨᱤᱥᱴᱤ ᱠᱟᱞᱪᱟᱨ ᱦᱚᱸ ᱢᱮᱱᱟᱜ ᱠᱟᱫᱟ ᱱᱤᱛᱚᱜ ᱢᱮᱱᱟᱜ ᱠᱟᱫᱟ ᱦᱮᱸ ᱟᱫᱚ ᱡᱚᱛᱚ ᱦᱚᱲ ᱜᱮ ᱡᱚᱛᱚ ᱦᱚᱲ ᱠᱚᱣᱟᱜ ᱠᱨᱤᱥᱴᱤ ᱠᱟᱞᱪᱟᱨ ᱥᱚᱝᱥᱠᱨᱤᱛ ᱨᱮ ᱥᱚᱝᱥᱠᱨᱤᱛᱤ ᱨᱮ ᱥᱮᱞᱮᱫ ᱠᱟᱛᱮᱜ ᱨᱟᱹᱥᱠᱟᱹ ᱠᱟᱛᱮᱜ ᱵᱷᱩᱡᱟᱹᱣ ᱠᱟᱛᱮᱜ ᱮ ᱢᱤᱫᱴᱟᱱ ᱢᱤᱫ ᱢᱚᱱᱮ ᱢᱤᱫ ᱡᱩᱜᱩᱫ ᱟᱛᱮᱜ ᱢᱤᱫ ᱡᱩᱢᱤᱫ ᱟᱛᱮᱜ ᱢᱮᱞ ᱵᱚᱱᱫᱷᱚᱱ ᱠᱟᱛᱮᱜ ᱱᱚᱣᱟ ᱮ ᱵᱮᱝᱜᱚᱞ ᱡᱟᱠᱟᱛ ᱨᱮ ᱡᱚᱛᱚᱦᱚᱲ ᱜᱮ ᱢᱤᱫᱴᱟᱝ ᱡᱩᱢᱤᱫ ᱠᱟᱛᱮᱜ ᱛᱟᱦᱮᱸ ᱠᱟᱛᱮᱜ ᱢᱟᱱᱮ ᱥᱟᱱᱟᱢ ᱠᱚᱣᱟᱜ ᱜᱮ ᱡᱤᱭᱚᱱ ᱠᱷᱟᱸᱰᱟᱜ ᱠᱟᱱᱟ ᱟᱹᱰᱤ ᱱᱟᱭ ᱛᱮ ᱱᱟᱯᱟᱭ ᱛᱮ